ᱦᱮᱸ ᱞᱟᱠᱪᱟᱨ ᱞᱮᱠᱟᱛᱮ ᱟᱵᱚ ᱥᱟᱱᱛᱟᱲᱟᱜ ᱡᱟᱦᱟᱸᱵᱚᱱ ᱵᱮᱵᱚᱦᱟᱨᱟ ᱠᱟᱪᱟ ᱟᱜ ᱯᱟᱺᱧᱪᱤ ᱠᱟᱛᱮᱫ ᱥᱮ ᱫᱷᱩᱛᱤ ᱠᱟᱛᱮᱫ ᱞᱚᱴᱟ ᱫᱟᱜ ᱟᱛᱮ ᱛᱟᱝ ᱦᱟᱺᱰᱤ ᱟᱵᱚ ᱵᱮᱨᱮᱞ ᱥᱟᱨᱡᱚᱢ ᱥᱟᱠᱟᱢ ᱨᱮ ᱯᱷᱩᱲᱩᱜ ᱠᱮᱛᱮᱫ ᱵᱚᱸᱜᱟ ᱵᱩᱨᱩ ᱚᱠᱛᱮᱵᱚᱱ ᱵᱮᱵᱚᱦᱟᱨᱟ